ᱰᱚᱜᱚᱨ ᱥᱟᱠᱟᱢ ᱨᱮᱭᱟᱜ ᱯᱷᱩᱨᱜᱟᱹᱞᱤᱭᱟᱹ ᱞᱮᱠᱟᱛᱮ ᱟᱹᱰᱤ ᱪᱤᱱᱛᱟᱹ ᱦᱩᱭᱩᱜ ᱠᱟᱱᱟ ᱡᱮᱢᱚᱱ ᱰᱚᱜᱚᱨ ᱥᱟᱠᱟᱢ ᱞᱟᱹᱜᱤᱫ ᱛᱮ ᱡᱟᱦᱟᱸ ᱯᱷᱩᱨᱜᱟᱹᱞ ᱫᱚᱨᱠᱟᱨ ᱯᱷᱩᱨᱜᱟᱹᱞ ᱯᱷᱩᱨᱜᱟᱹᱞ ᱫᱚ ᱢᱟᱱᱮ ᱱᱮᱛᱟᱨ ᱫᱚ ᱪᱮᱫ ᱯᱷᱩᱨᱜᱟᱹᱞ ᱫᱚᱨᱠᱟᱨᱚ ᱠᱟᱱᱟ ᱡᱟᱦᱟᱸ ᱞᱮᱠᱟ ᱫᱤᱠᱩ ᱡᱚᱛᱚᱡᱟᱭᱜᱟ ᱨᱮᱜᱮ ᱫᱤᱠᱩ ᱯᱩᱥᱤ ᱮᱴᱟᱜ ᱡᱟᱹᱛᱤ ᱠᱚᱜᱮ ᱵᱮᱥᱤ ᱢᱮᱱᱟᱜ ᱠᱚᱣᱟ ᱚᱱᱟᱨᱮ ᱟᱵᱚ ᱵᱟᱹᱱᱩᱜ ᱵᱚᱱᱟ ᱛᱚ ᱚᱱᱟᱨᱮ ᱦᱟᱯ ᱥᱮᱞᱮᱫᱚᱜ ᱫᱚᱨᱠᱟᱨᱚᱜ ᱠᱟᱱᱟ ᱮᱱᱠᱷᱟᱱ ᱦᱩᱱᱟᱹᱝ ᱚᱱᱟᱛᱮ ᱵᱮᱥᱤ ᱠᱷᱚᱱ ᱵᱮᱥᱤ ᱥᱚᱨᱠᱟᱨᱤ ᱵᱤᱵᱷᱟᱜᱽ ᱨᱮ ᱥᱮ ᱱᱤᱭᱩᱥ ᱢᱤᱰᱤᱭᱟ ᱨᱮ ᱡᱚᱛᱚ ᱨᱮᱜᱮ ᱟᱵᱚ ᱥᱮᱞᱮᱫ ᱞᱟᱹᱜᱤᱫ ᱛᱮ ᱱᱚᱣᱟ ᱯᱷᱩᱨᱜᱟᱹᱞ ᱫᱚᱨᱠᱟᱨᱚᱜ ᱠᱟᱱᱟ ᱚᱱᱠᱟᱜᱮ ᱛᱮᱦᱮᱧ ᱜᱟᱯᱟ ᱧᱮᱞᱚᱜ ᱠᱟᱱᱟ ᱡᱟᱦᱟᱸ ᱛᱤᱱᱟᱹᱜ ᱜᱮ ᱥᱟᱱᱟᱢ ᱠᱷᱚᱵᱚᱨ ᱫᱚ ᱵᱟᱝ ᱯᱟᱹᱛᱭᱟᱹᱣ ᱠᱟᱱᱟ ᱪᱤᱠᱟᱹᱛᱮ ᱱᱮᱛᱟᱨ ᱫᱚ ᱜᱳᱫᱤ ᱢᱤᱰᱤᱭᱟᱱᱟ ᱠᱚ ᱱᱤᱭᱩᱡᱽ ᱮᱱᱠᱟᱨ ᱡᱟᱦᱟᱸ ᱛᱤᱱᱟᱹᱜ ᱢᱮᱱᱟᱜ ᱠᱚᱣᱟ ᱱᱩᱠᱩ ᱚᱠᱚᱭ ᱴᱷᱮᱱ ᱵᱮᱥᱤ ᱯᱩᱭᱥᱟᱹ ᱮᱱᱠᱷᱟᱱ ᱩᱱᱠᱩᱣᱟᱜ ᱜᱮ ᱠᱷᱚᱵᱚᱨ ᱠᱚ ᱪᱷᱟᱯᱟᱭᱮᱫᱼᱟ